ᱦᱮᱞᱳ ᱢᱚᱝᱜᱚᱞᱫᱟ ᱟᱪᱪᱷᱟ ᱫᱟᱫᱟ ᱵᱷᱟᱭ ᱢᱤᱥᱴᱤ ᱫᱚᱠᱟᱱ ᱠᱷᱚᱡ ᱤᱧ ᱢᱤᱥᱴᱤ ᱫᱚᱠᱟᱱ ᱨᱮᱱ ᱠᱟᱱᱟᱢ ᱵᱟᱝ ᱠᱟᱹᱢᱤ ᱦᱚᱲ ᱠᱟᱱᱟᱢ ᱟᱪᱪᱷᱟ ᱦᱟᱱᱮ ᱡᱮ ᱢᱚᱬᱮ ᱫᱤᱱ ᱞᱟᱦᱟ ᱨᱮ ᱡᱟᱸᱦᱟᱧ ᱚᱰᱟᱨ ᱞᱮᱫ ᱢᱤᱥᱴᱤ ᱫᱳᱭ ᱥᱤᱸᱜᱟᱲᱟ ᱠᱚ ᱛᱳ ᱚᱱᱟ ᱫᱳᱭ ᱢᱤᱥᱴᱤ ᱢᱟᱱᱮ ᱟᱢᱨᱮᱱ ᱟᱨᱠᱤ ᱠᱟᱹᱢᱤ ᱦᱚᱲ ᱠᱚ ᱟᱹᱜᱩ ᱦᱚᱴᱚ ᱟᱠᱟᱫᱟ ᱛᱳ ᱟᱞᱮ ᱚᱲᱟᱜ ᱨᱮᱢᱟ ᱯᱮᱲᱟ ᱠᱚ ᱦᱮᱡ ᱠᱟᱱᱟ ᱛᱳ ᱚᱱᱟ ᱢᱤᱥᱴᱤ ᱫᱳᱭ ᱥᱤᱸᱜᱟᱲᱟ ᱚᱴᱟᱜ ᱠᱟᱛᱤᱧ ᱧᱮᱞ ᱠᱮᱫᱟ ᱟᱹᱰᱤ ᱠᱷᱟᱨᱟᱯᱜᱮ ᱥᱚ ᱠᱟᱱᱟ ᱛᱳ ᱚᱱᱟ ᱞᱟᱹᱜᱤᱫ ᱛᱤᱧ ᱢᱮᱱᱫᱟ ᱯᱟᱸᱪᱥᱥᱳ ᱴᱟᱠᱟ ᱢᱟᱧ ᱮᱢ ᱟᱠᱟᱫ ᱢᱮ ᱞᱟᱦᱟ ᱨᱮᱜᱮ ᱛᱳ ᱚᱱᱟ ᱡᱤᱱᱤᱥ ᱫᱚ ᱤᱫᱤ ᱨᱩᱣᱟᱹᱲ ᱛᱟᱢ ᱟᱨ ᱡᱩᱫᱟᱹᱱᱟᱜ ᱟᱹᱜᱩᱣᱟᱹᱧ ᱢᱮ ᱟᱨ ᱵᱟᱠᱷᱟᱡ ᱤᱧᱫᱚ ᱟᱹᱰᱤ ᱚᱯᱚᱢᱟᱱ ᱨᱤᱧ ᱛᱟᱦᱮᱱᱟ ᱡᱮ ᱱᱚᱣᱟ ᱡᱤᱱᱤᱥ ᱫᱚ ᱱᱚᱣᱟ ᱢᱤᱥᱴᱤ ᱫᱳᱭ ᱥᱤᱸᱜᱟᱲᱟ ᱫᱚ ᱵᱟᱝᱜᱮ ᱡᱚᱢᱚᱜᱼᱟ ᱟᱹᱰᱤ ᱠᱷᱟᱨᱟᱯ ᱜᱮ ᱥᱚ ᱠᱟᱱᱟ ᱛᱳ ᱩᱥᱟᱹᱨᱟ ᱛᱟᱦᱚᱞᱮ ᱴᱷᱤᱠ ᱜᱮᱭᱟ ᱩᱥᱟᱹᱨᱟ ᱛᱟᱦᱚᱞᱮ ᱟᱢ ᱚᱱᱟ ᱠᱳᱞ ᱜᱚᱜ ᱠᱟᱜ ᱢᱮ ᱟᱨ ᱱᱚᱣᱟ ᱦᱚᱸ ᱤᱫᱤᱭ ᱢᱮ ᱮᱠᱫᱚᱢ ᱡᱚᱢᱜᱮ ᱵᱟᱝ ᱡᱚᱢᱚᱜ ᱠᱟᱱᱟ